ᱟᱛᱳ ᱨᱮ ᱪᱟᱥ ᱞᱟᱹᱜᱤᱫ ᱟᱹᱰᱤ ᱢᱚᱡᱽ ᱱᱟᱯᱟᱭᱛᱮ ᱦᱩᱭᱩᱜ ᱠᱟᱱᱟ ᱡᱮ ᱱᱚᱝᱠᱟᱱ ᱦᱩᱭᱩᱜ ᱢᱟ ᱡᱮ ᱠᱷᱟᱰᱟᱣ ᱞᱮᱠᱟᱡ ᱞᱮ ᱱᱟᱯᱟᱭ ᱡᱤᱭᱚᱱ ᱥᱮ ᱟᱹᱰᱤ ᱢᱚᱡᱽ ᱱᱟᱯᱟᱭ ᱦᱩᱭᱩᱜ ᱞᱟᱹᱜᱤᱫ ᱱᱚᱝᱠᱟ ᱞᱮ ᱪᱮᱥᱴᱟᱭᱟ ᱡᱮᱞᱮᱠᱟ ᱡᱮ ᱵᱷᱩᱴ ᱪᱟᱥ ᱦᱚᱸ ᱦᱩᱭᱩᱜᱢᱟ ᱢᱮᱨᱚᱢ ᱜᱟᱹᱭ ᱰᱟᱝᱨᱟ ᱠᱚ ᱟᱹᱰᱤ ᱜᱟᱱ ᱱᱟᱯᱟᱭᱚᱜ ᱛᱩᱞᱩᱡ ᱦᱩᱭᱩᱜ ᱠᱟᱱᱟ ᱱᱚᱝᱠᱟᱱ ᱡᱤᱱᱤᱥᱢᱟ ᱟᱹᱰᱤ ᱜᱟᱱ ᱦᱩᱭᱩᱜ ᱠᱟᱱᱟ ᱡᱮ ᱟᱞᱮ ᱦᱚᱸ ᱱᱚᱝᱠᱟ ᱜᱮ ᱱᱟᱯᱟᱭ ᱠᱷᱟᱰᱟᱣ ᱞᱟᱹᱜᱤᱫ ᱞᱮ ᱦᱩᱭ ᱫᱟᱲᱮᱭᱟᱜᱢᱟ ᱡᱮᱞᱮᱠᱟ ᱡᱮ ᱱᱚᱣᱟ ᱠᱚ ᱞᱮᱠᱟ ᱡᱮᱥᱮ ᱫᱟᱜ ᱞᱮᱠᱷᱟᱡ ᱜᱟᱹᱭ ᱰᱟᱝᱨᱟ ᱢᱮᱨᱚᱢ ᱥᱮ ᱜᱟᱹᱭ ᱰᱟᱝᱨᱟ ᱥᱮᱛᱟ ᱯᱩᱥᱤ ᱠᱚ ᱮᱢᱟᱱ ᱠᱚ ᱠᱷᱟᱰᱟᱣ ᱞᱟᱹᱜᱤᱫᱛᱮ ᱟᱹᱰᱤ ᱰᱷᱮᱨ ᱦᱩᱭᱩᱜ ᱠᱟᱱᱟ ᱡᱮ ᱟᱞᱮ ᱦᱚᱸ ᱱᱚᱝᱠᱟᱱ ᱱᱟᱜ ᱜᱮ ᱦᱩᱭᱩᱜᱼᱢᱟ ᱡᱮ ᱟᱞᱮ ᱦᱚᱸ ᱱᱚᱝᱠᱟ ᱡᱤᱱᱤᱥᱢᱟ ᱦᱩᱭᱩᱜ ᱠᱟᱱ ᱟᱨ ᱦᱩᱭ ᱞᱮᱱᱠᱷᱟᱱ ᱟᱹᱰᱤ ᱜᱮ ᱱᱟᱯᱟᱭᱟ ᱡᱮᱞᱮᱠᱟ ᱱᱚᱝᱠᱟ ᱡᱤᱱᱤᱥ ᱞᱮ ᱫᱚᱦᱚ ᱠᱟᱜᱼᱟ ᱡᱮᱞᱮᱠᱟ ᱱᱚᱜᱼᱚᱸᱭ ᱟᱞᱮ ᱱᱟᱯᱟᱭ ᱜᱮ ᱢᱮᱱᱟᱜ ᱞᱮᱭᱟ ᱥᱮ ᱱᱚᱝᱠᱟ ᱱᱟᱯᱟᱭᱛᱮ ᱦᱩᱭ ᱯᱮᱱᱠᱷᱟᱱ ᱟᱹᱰᱤ ᱱᱟᱯᱟᱭ ᱦᱩᱭᱩᱜᱢᱟ ᱱᱚᱝᱠᱟᱱ ᱡᱤᱱᱤᱥ ᱟᱞᱮ ᱦᱚᱸ ᱚᱱᱠᱟᱱᱟᱜ ᱞᱮ ᱫᱚᱦᱚ ᱠᱟᱜᱼᱟ ᱡᱮ ᱱᱩᱠᱩ ᱦᱚᱸ ᱟᱞᱮ ᱥᱩᱠᱨᱮ ᱟᱹᱰᱤ ᱱᱟᱯᱟᱭ ᱛᱟᱦᱮᱱᱢᱟ ᱟᱨ ᱛᱟᱦᱮᱱ ᱦᱩᱭᱩᱜ ᱞᱟᱹᱜᱤᱫᱛᱮ ᱡᱮᱞᱮᱠᱟ ᱢᱮᱱᱟᱜᱼᱟ ᱱᱚᱝᱠᱟᱱ ᱜᱮ ᱟᱞᱮ ᱦᱚᱸ ᱱᱚᱝᱠᱟᱱ ᱡᱤᱱᱤᱥ ᱞᱮ ᱫᱚᱦᱚ ᱠᱟᱜᱼᱟ ᱫᱚᱦᱚ ᱠᱟᱜ ᱛᱮ ᱱᱚᱝᱠᱟᱱ ᱢᱮᱱᱟᱜᱼᱟ ᱱᱟᱯᱟᱭ ᱠᱷᱟᱰᱟᱣ ᱫᱚᱦᱚᱭ ᱞᱟᱹᱜᱤᱫ ᱟᱞᱮ ᱦᱚᱸ ᱱᱚᱝᱠᱟᱱ ᱡᱤᱱᱤᱥ ᱞᱮ ᱫᱚᱦᱚ ᱠᱟᱜᱼᱟ ᱡᱮ ᱱᱚᱝᱠᱟᱱᱟᱜ ᱦᱩᱭᱩᱜ ᱞᱟᱹᱜᱤᱫ ᱟᱞᱮ ᱦᱚᱸ ᱱᱚᱝᱠᱟᱱ ᱩᱯᱨᱩᱢ ᱞᱮ ᱫᱚᱦᱚ ᱠᱟᱜᱼᱟ ᱡᱮ ᱱᱚᱝᱠᱟᱱ ᱡᱤᱱᱤᱥ ᱦᱚᱸ ᱟᱞᱮ ᱵᱟᱞᱮ ᱧᱟᱯᱟᱢ ᱫᱟᱲᱮᱭᱟᱜ ᱡᱮᱞᱮᱠᱟ ᱛᱮᱦᱮᱧ ᱦᱚᱸ ᱱᱚᱝᱠᱟᱱ ᱟᱞᱮ ᱦᱟᱯᱲᱟᱢ ᱠᱚ ᱞᱟᱹᱭᱮᱫ ᱞᱮᱠᱟ ᱡᱮᱞᱮᱠᱟ ᱦᱮᱱᱟᱜ ᱠᱚᱣᱟ ᱚᱱᱠᱟᱜᱮ ᱟᱞᱮ ᱦᱚᱸ ᱛᱮᱦᱮᱧ ᱟᱞᱮ ᱱᱚᱝᱠᱟᱱ ᱡᱤᱱᱤᱥ ᱞᱮ ᱫᱚᱦᱚ ᱠᱟᱜᱼᱟ ᱡᱮ ᱚᱱᱠᱟᱱ ᱦᱚᱸ ᱟᱞᱮ ᱵᱟᱭ ᱢᱮᱱ ᱠᱟᱣᱟᱜ ᱞᱮᱭᱟ ᱡᱮ ᱟᱞᱮ ᱱᱚᱝᱠᱟᱱ ᱦᱚᱯᱚᱱ ᱥᱮᱬᱟᱭ ᱞᱟᱹᱜᱤᱫᱛᱮ